ᱢᱟᱞᱚᱭ ᱡᱚᱦᱟᱨᱜᱮ ᱡᱚᱦᱟᱨᱜᱮ ᱦᱳᱭ ᱦᱮᱸ ᱤᱧ ᱟᱹᱪᱩᱨᱜᱷᱟᱹᱴᱤ ᱠᱷᱚᱱᱤᱧ ᱨᱚᱲᱮᱫᱼᱟ ᱢᱚᱝᱜᱚᱞ ᱥᱚᱨᱮᱱᱤᱧ ᱢᱮᱱᱮᱫᱼᱟ

ᱦᱮᱸ ᱟᱫᱚᱧ ᱢᱮᱱᱮᱫᱟ ᱤᱭᱟᱹ ᱯᱚᱛᱚᱵᱽ ᱠᱚᱫᱚ ᱪᱮᱫ ᱯᱚᱛᱚᱵᱽ ᱠᱚᱵᱤᱱ ᱫᱚᱦᱚ ᱟᱠᱟᱫᱟ ᱟᱫᱚ ᱤᱱᱟᱹᱠᱚ ᱦᱩᱱᱟᱹᱝᱫᱚ ᱞᱟᱹᱠᱛᱤᱧᱚᱜᱚᱜ ᱠᱟᱱᱟ ᱚᱞ ᱪᱮᱢᱮᱫ ᱠᱚ ᱨᱚᱱᱚᱲ ᱠᱚ ᱮᱞᱠᱷᱟ ᱠᱚ ᱦᱤᱛᱟᱹᱞᱠᱚ ᱵᱟᱠᱷᱮᱬᱠᱚ ᱢᱮᱱᱟᱜᱼᱟ ᱥᱮ ᱵᱟᱝ ᱟᱪᱪᱷᱟ ᱟᱪᱪᱷᱟ ᱦᱚᱭ ᱟᱪᱪᱷᱟ ᱟᱪᱪᱷᱟ ᱦᱚᱭ ᱦᱚᱭ ᱟᱫᱚ ᱤᱱᱟᱹᱠᱚ ᱦᱩᱱᱟᱹᱝ ᱞᱟᱹᱠᱛᱤᱧᱚᱜᱚᱜ ᱠᱟᱱᱟᱞᱤᱧ ᱦᱚᱭ ᱟᱫᱚ ᱪᱮᱫᱞᱮᱠᱟᱻ ᱦᱳᱞᱥᱮᱹᱞᱵᱤᱱ ᱟᱲᱟᱜᱮᱫᱼᱟ ᱟᱨ ᱛᱚᱫᱟᱨᱚᱠᱤ ᱪᱮᱫᱞᱮᱠᱟᱵᱮᱱ ᱮᱢᱟᱠᱚ ᱠᱟᱱᱟ ᱟᱪᱪᱷᱟ ᱟᱪᱪᱷᱟ ᱟᱪᱪᱷᱟ ᱦᱮᱸ ᱤᱱᱟᱹᱠᱚᱜᱮ ᱦᱩᱱᱟᱹᱝ ᱞᱟᱹᱠᱛᱤᱜ ᱠᱟᱱᱟ ᱟᱫᱚ ᱴᱩᱭᱮᱱᱴᱤ ᱯᱷᱟᱭᱤᱵᱷ ᱢᱟ ᱠᱚᱢᱧᱚᱜᱞᱤᱧ ᱵᱩᱡᱷᱟᱧᱹᱣᱮᱫ ᱠᱟᱱ ᱛᱷᱟᱨᱴᱤ ᱢᱟᱱᱮ ᱯᱟᱨᱥᱮᱱᱴ ᱜᱟᱱ ᱦᱩᱱᱟᱹᱝ ᱟᱲᱟᱜᱧᱚᱜ ᱠᱷᱟᱱ ᱦᱩᱱᱟᱹᱝ ᱠᱚᱢᱤᱥᱚᱱ ᱠᱚ ᱦᱚᱭ ᱵᱷᱟᱲᱟᱠᱚ ᱱᱮᱛᱟᱨ ᱢᱟ ᱠᱟᱹᱡ ᱤᱭᱟᱹᱧᱚᱜ ᱮᱱᱟ ᱛᱚ ᱰᱷᱮᱨᱧᱚᱜ ᱟᱠᱟᱱᱟ ᱟᱨ ᱥᱟᱺᱜᱤᱧ ᱠᱷᱚᱱᱞᱤᱧ ᱥᱮᱱᱚᱜᱼᱟ ᱨᱮᱸᱜᱮᱡᱠᱚ ᱚᱱᱠᱟ ᱜᱟᱹᱰᱤ ᱵᱷᱟᱲᱟᱠᱚ ᱱᱤᱛᱚᱝ ᱵᱟᱲᱦᱟᱣᱧᱚᱜ ᱟᱠᱟᱱᱟ ᱦᱩᱱᱟᱹᱝ ᱟᱫᱚ ᱚᱱᱟ ᱞᱮᱠᱟᱛᱮ ᱦᱚᱭ ᱟᱨ ᱢᱚᱬᱮ ᱴᱟᱠᱟᱜᱟᱱ ᱠᱟᱛᱮᱫ ᱦᱩᱱᱟᱹᱝ ᱵᱟᱲᱦᱟᱣ ᱟᱠᱟᱱᱟ ᱛᱷᱟᱨᱴᱤ ᱯᱟᱨᱥᱮᱱᱴ ᱜᱟᱱ ᱠᱷᱟᱱᱮᱢ ᱵᱷᱟᱜᱮ ᱦᱩᱭᱠᱚᱜᱼᱟ ᱠᱚᱢᱤᱥᱚᱱ ᱠᱚ ᱛᱟᱞᱦᱮ ᱚᱱᱟᱫᱚ ᱠᱟᱹᱡ ᱱᱟᱥᱮᱱᱟᱜ ᱦᱮᱸ ᱚᱱᱟᱠᱟ ᱢᱟ ᱦᱩᱱᱟᱹᱝ ᱫᱚᱥ ᱦᱟᱡᱟᱨᱜᱟᱱ ᱨᱮᱭᱟᱜᱞᱤᱧ ᱞᱟᱹᱭᱮᱫᱼᱟ

ᱦᱚᱭ ᱦᱚᱭ ᱦᱚᱭ ᱦᱮᱸ ᱦᱮᱸ ᱦᱮᱸ ᱦᱚᱭ

ᱦᱚᱭ ᱦᱚᱭ ᱟᱫᱚ ᱦᱮᱸ ᱮᱠ ᱴᱷᱤᱠ ᱛᱚᱵᱮ ᱱᱟᱦᱟᱜᱤᱧ ᱠᱚᱞᱟᱵᱤᱱ ᱠᱟᱱᱟ ᱥᱮᱱᱚᱜᱼᱟ ᱱᱟᱦᱟᱜᱤᱧ ᱦᱚᱭ ᱟᱫᱚ

ᱦᱚᱭ ᱟᱪᱪᱷᱟ ᱟᱪᱪᱷᱟ ᱚᱱᱟᱠᱚ

ᱦᱚᱭ ᱦᱚᱭ ᱟᱫᱚ ᱡᱚᱛᱚ ᱞᱮᱠᱟᱱᱟᱜ ᱜᱮ ᱱᱤᱛᱚᱝ ᱫᱚᱦᱚᱭ ᱦᱚᱭ ᱦᱚᱭ

ᱦᱚᱭ ᱦᱚᱭ ᱦᱚᱭ ᱥᱮᱪᱮᱫ ᱜᱮ ᱜᱟᱱᱚᱜᱼᱟ ᱥᱮᱪᱮᱫᱦᱚᱸ

ᱦᱚᱭ ᱦᱚᱭ ᱦᱚᱭ ᱟᱫᱚ ᱟᱵᱚᱣᱟᱜᱦᱚᱸ ᱚᱱᱟ ᱫᱟᱭᱟᱫᱩᱞᱟᱹᱲ ᱛᱮᱜᱮ ᱟᱫᱚ ᱞᱟᱵᱷᱠᱚᱫᱚ ᱱᱟᱦᱟᱜ ᱱᱚᱰᱮᱫᱚ ᱵᱟᱵᱚᱱ ᱧᱮᱞ ᱟᱨ ᱱᱚᱣᱟᱠᱚ ᱢᱟ ᱪᱟᱵᱟᱜ ᱠᱟᱱᱟ ᱱᱤᱛᱚᱜ ᱢᱟ ᱜᱟᱹᱰᱤᱜᱷᱚᱲᱟ ᱨᱮᱴᱦᱚᱸᱵᱤᱱ ᱵᱟᱲᱟᱭᱮᱫ ᱠᱟᱱᱜᱮᱭᱟ ᱵᱷᱟᱲᱟᱠᱚ ᱪᱮᱫᱞᱮᱠᱟ

ᱦᱚᱭ ᱦᱚᱭ ᱦᱚᱭ ᱦᱚᱭ ᱦᱚᱭ ᱦᱚᱭ ᱦᱚᱭ ᱦᱚᱭ ᱚᱱᱟᱜᱮ ᱱᱚᱰᱮᱫᱚ ᱵᱟᱝ ᱪᱮᱫᱦᱚᱸ ᱚᱱᱠᱟᱫᱚ ᱵᱟᱵᱚᱱ ᱧᱮᱞ ᱧᱟᱢᱮᱫᱼᱟ ᱟᱨ ᱦᱚᱭ ᱟᱫᱚ ᱴᱷᱤᱠᱟ ᱜᱚᱝᱠᱮ ᱛᱚ ᱚᱱᱠᱟ ᱱᱟᱦᱟᱜᱞᱤᱧ ᱞᱟᱹᱭᱟᱵᱤᱱᱟ ᱚᱠᱟ ᱦᱤᱞᱳᱜᱞᱤᱧ ᱥᱮᱴᱮᱨᱚᱜ ᱠᱟᱱᱟ ᱟᱨ ᱱᱚᱛᱮᱦᱟᱸᱜ ᱦᱮᱸ ᱦᱮᱸ ᱢᱟ ᱡᱚᱦᱟᱨ ᱡᱚᱦᱟᱨ ᱦᱮᱸ